ᱦᱮᱞᱳ ᱤᱧ ᱞᱩᱠᱲᱤᱯᱤᱨ ᱠᱷᱚᱱᱤᱧ ᱞᱟᱹᱭᱫᱟ ᱟᱢ ᱚᱴᱳ ᱰᱨᱟᱭᱵᱷᱟᱨ ᱯᱨᱚᱥᱮᱱᱡᱤᱛ ᱠᱟᱱᱟᱢ ᱤᱧ ᱜᱟᱡᱚᱞᱤᱧ ᱪᱟᱞᱟᱣ ᱠᱚᱜᱼᱟ ᱟᱢᱟᱜ ᱚᱴᱳ ᱧᱟᱢᱚᱜ ᱟᱥᱮ ᱵᱟᱝ ᱧᱟᱢᱚᱜᱼᱟ ᱡᱩᱫᱤ ᱧᱟᱢᱚᱜ ᱠᱷᱟᱡ ᱛᱟᱦᱚᱞᱮ ᱦᱤᱡᱩᱜ ᱢᱮ ᱩᱥᱟᱹᱨᱟ ᱠᱟᱛᱮᱫ ᱤᱧ ᱜᱟᱡᱚᱞᱤᱧ ᱪᱟᱞᱟᱜᱼᱟ